ᱥᱟᱱᱛᱟᱲᱤ ᱛᱚᱨᱡᱚᱢᱟ ᱥᱮ ᱚᱱᱚᱞᱤᱭᱟᱹ ᱦᱚᱸ ᱢᱟᱲᱟᱝ ᱤᱧ ᱛᱟᱦᱮᱸ ᱠᱟᱱᱟ ᱥᱮ ᱚᱱᱚᱞᱤᱭᱟᱹ ᱯᱚᱛᱚᱵ ᱠᱚ ᱯᱩᱛᱷᱤ ᱠᱚ ᱦᱚᱸᱧ ᱚᱞ ᱞᱮᱫ ᱛᱟᱦᱮᱸ ᱠᱟᱱᱟ ᱥᱮ ᱜᱟᱭᱟᱱ ᱠᱚ ᱦᱚᱧ ᱚᱞ ᱞᱮᱫᱼᱟ ᱜᱟᱭᱟᱱ ᱡᱮᱢᱚᱱ ᱤᱧ ᱚᱞ ᱞᱮᱫ ᱛᱟᱦᱮᱸ ᱠᱟᱱᱟ ᱟᱞᱮ ᱟᱛᱳ ᱨᱮ ᱟᱞᱮᱭᱟᱜ ᱨᱟᱡᱽ ᱛᱟᱦᱮᱸ ᱠᱟᱱᱟ ᱡᱟᱢᱟ ᱫᱚᱛᱚ ᱜᱮ ᱥᱟᱹᱠᱷᱤ ᱛᱟᱦᱮᱸ ᱠᱟᱱᱟ ᱡᱮᱞᱮᱧ ᱠᱟᱹᱦᱱᱤ ᱞᱟᱸᱫᱟ ᱦᱟᱹᱴᱤᱧ ᱱᱤᱭᱟᱹ ᱠᱚ ᱤᱧ ᱚᱞ ᱞᱮᱫ ᱛᱟᱦᱮᱫ ᱤᱧ ᱚᱱᱚᱞᱤᱭᱟᱹ ᱦᱚᱸᱧ ᱛᱟᱦᱮᱸ ᱠᱟᱱᱟ ᱟᱨ ᱚᱱᱟ ᱚᱠᱛᱚ ᱨᱮᱫᱚ ᱤᱧᱟᱹᱜ ᱢᱚᱱᱮ ᱥᱮ ᱦᱚᱲᱢᱚ ᱛᱤᱧ ᱦᱚᱸ ᱟᱹᱰᱤ ᱱᱤᱨᱚᱲ ᱥᱮ ᱟᱹᱰᱤ ᱨᱟᱹᱥᱠᱟᱹ ᱨᱮᱧ ᱛᱟᱦᱮᱸ ᱠᱟᱱᱟ ᱡᱟᱦᱟᱸ ᱡᱮ ᱤᱧ ᱟᱹᱠᱤᱞ ᱢᱟᱱᱚᱛ ᱥᱮ ᱜᱨᱮᱡᱩᱭᱮᱥᱚᱱ ᱚᱠᱛᱚ ᱛᱟᱦᱮᱸ ᱠᱟᱱ ᱛᱤᱧᱟᱹ ᱤᱱᱟᱹ ᱯᱚᱨᱮ ᱡᱚᱠᱷᱚᱱ ᱜᱮ ᱤᱧ ᱟᱹᱠᱤᱞ ᱢᱟᱹ ᱥᱮ ᱮᱢ ᱮ ᱠᱚᱢᱯᱤᱞᱤᱴ ᱥᱟᱶ ᱥᱟᱶ ᱛᱮᱜᱮ ᱠᱤᱪᱷᱩ ᱫᱤᱱ ᱦᱩᱭ ᱠᱟᱛᱮᱫ ᱜᱮ ᱚᱲᱟᱜ ᱨᱮᱱᱟᱜ ᱯᱷᱮᱢᱮᱞᱤ ᱟᱹᱰᱤ ᱞᱤᱪᱟᱹᱲ ᱤᱫᱤᱭᱮᱱᱛᱮ ᱤᱧ ᱦᱚᱸᱧ ᱡᱩᱨᱤ ᱟᱱᱟ ᱠᱷᱟᱱ ᱜᱮ ᱱᱚᱣᱟ ᱠᱚ ᱛᱚᱨᱡᱚᱢᱟ ᱥᱮ ᱡᱟᱦᱟᱸ ᱛᱤᱱᱟᱹᱜ ᱯᱩᱛᱷᱤ ᱯᱟᱛᱷᱟᱢ ᱫᱚ ᱞᱟᱦᱟ ᱠᱷᱚᱱ ᱜᱮ ᱥᱮ ᱞᱟᱦᱟ ᱨᱮᱜᱮ ᱟᱹᱰᱤ ᱜᱟᱱ ᱚᱱᱠᱟᱱᱟᱜ ᱛᱟᱦᱮᱸ ᱠᱟᱱ ᱛᱤᱧᱟᱹ ᱚᱱᱟ ᱫᱚ ᱟᱹᱰᱤ ᱥᱚᱠᱛᱚ ᱠᱚ ᱯᱟᱲᱦᱟᱣ ᱞᱮᱫ ᱛᱟᱦᱮᱸ ᱠᱟᱱᱟ ᱟᱨ ᱠᱚ ᱠᱩᱥᱤᱭᱟᱜ ᱛᱟᱦᱮᱸ ᱥᱮ ᱤᱧ ᱦᱚᱸᱠᱚ ᱠᱩᱥᱤᱭᱟᱹᱧ ᱛᱟᱦᱮᱱ ᱚᱱᱟ ᱤᱫᱤ ᱠᱟᱛᱮᱫ ᱜᱮ ᱤᱧ ᱫᱚ ᱚᱱᱟ ᱚᱠᱛᱚ ᱨᱮᱫᱚ ᱟᱹᱰᱤ ᱦᱟᱢᱟᱞ ᱜᱤᱧ ᱛᱟᱦᱮᱸ ᱠᱟᱱ ᱛᱟᱦᱮᱸᱫ ᱠᱟᱱᱟ ᱚᱱᱟᱛᱮ ᱤᱧ ᱫᱚ ᱱᱤᱛᱚᱜ ᱛᱚᱨᱡᱚᱢᱟ ᱥᱮ ᱥᱟᱱᱛᱟᱲᱤ ᱚᱱᱚᱞᱤᱭᱟᱹ ᱞᱮᱠᱟᱛᱮ ᱦᱚᱸᱠᱚ ᱢᱤᱛᱟᱹᱧ ᱜᱮᱭᱟ